ᱟᱵᱚ ᱫᱤᱥᱚᱢ ᱨᱮᱫᱚ ᱟᱹᱰᱤ ᱞᱮᱠᱟᱱ ᱪᱮᱬᱮ ᱢᱮᱱᱟᱜ ᱠᱚᱣᱟ ᱡᱟᱦᱟᱸ ᱞᱮᱠᱟ ᱢᱤᱨᱩ ᱪᱮᱬᱮ ᱢᱮᱱᱟᱜ ᱠᱚᱣᱟ ᱯᱟᱣᱨᱟ ᱢᱮᱱᱟᱜ ᱠᱚᱣᱟ ᱟᱹᱰᱤ ᱞᱮᱠᱟᱱ ᱪᱮᱦᱨᱟ ᱪᱮᱨᱦᱟ ᱠᱩᱭᱞᱤ ᱢᱮᱱᱟᱜ ᱠᱚᱣᱟ ᱠᱩᱭᱞᱤ ᱪᱮᱬᱮ ᱢᱮᱱᱟᱜ ᱠᱚᱣᱟ ᱟᱨ ᱤᱧᱫᱚ ᱯᱟᱣᱨᱟ ᱪᱮᱬᱮᱧ ᱠᱩᱥᱤᱭᱟ ᱠᱚᱣᱟ ᱪᱤᱠᱟᱹᱛᱮ ᱚᱲᱟᱜ ᱨᱮᱦᱚᱸ ᱟᱞᱮ ᱯᱟᱣᱨᱟ ᱪᱮᱬᱮ ᱢᱮᱱᱟᱜ ᱠᱚᱣᱟ ᱯᱟᱨᱣᱟ ᱪᱮᱬᱮ ᱪᱤᱠᱟᱹᱛᱮ ᱥᱮᱛᱟᱜ ᱨᱮ ᱟᱹᱰᱤ ᱪᱮᱦᱨᱟ ᱤᱭᱟᱹ ᱠᱚᱞᱮ ᱮᱢᱟ ᱠᱚᱣᱟ ᱪᱟᱣᱞᱮ ᱠᱚᱞᱮ ᱜᱩᱦᱩᱢ ᱠᱚᱞᱮ ᱮᱢᱟ ᱠᱚᱣᱟ ᱡᱚᱢᱟᱠᱚ ᱵᱟᱠᱩᱢ ᱵᱟᱠᱩᱢ ᱟᱹᱰᱤ ᱪᱮᱦᱨᱟ ᱠᱚ ᱵᱩᱡᱷᱟᱹᱜᱼᱟ ᱟᱨ ᱧᱮᱞ ᱛᱮᱦᱚᱸ ᱠᱚ ᱧᱮᱞ ᱛᱮᱦᱚᱸ ᱪᱮᱦᱨᱟ ᱠᱚ ᱧᱮᱞᱚᱜᱼᱟ ᱟᱨ ᱠᱩᱥᱤ ᱦᱚᱸᱞᱮ ᱠᱩᱥᱤᱭᱟᱠᱚᱣᱟ ᱱᱩᱠᱩ ᱪᱮᱬᱮ ᱟᱨᱞᱮ ᱟᱹᱥᱩᱞ ᱟᱠᱟᱫ ᱠᱚᱣᱟ ᱟᱹᱰᱤᱜᱟᱱ ᱩᱱᱠᱩ ᱠᱩᱥᱤᱜᱮ ᱪᱮᱬᱮ ᱟᱨ ᱪᱮᱬᱮ ᱠᱚᱣᱟᱜ ᱟᱭᱢᱟ ᱪᱮᱬᱮ ᱦᱚᱸ ᱢᱮᱱᱟᱜ ᱠᱚᱣᱟ ᱟᱹᱰᱤ ᱞᱮᱠᱟᱱ ᱪᱮᱬᱮ ᱦᱚᱸ ᱢᱮᱱᱟᱜ ᱠᱚᱣᱟ ᱡᱟᱦᱟᱸ ᱢᱤᱨᱩ ᱪᱮᱬᱮ ᱠᱚ ᱢᱮᱱᱟᱜ ᱠᱚᱣᱟ ᱜᱤᱫᱤ ᱠᱚᱦᱚᱸ ᱢᱮᱱᱟᱜ ᱠᱚᱣᱟ ᱠᱩᱭᱞᱤ ᱪᱮᱬᱮ ᱦᱚᱸ ᱢᱮᱱᱟᱜ ᱠᱚᱣᱟ ᱯᱟᱣᱨᱟ ᱢᱮᱱᱟᱜ ᱠᱚᱣᱟ ᱟᱹᱰᱤ ᱟᱭᱢᱟ ᱚᱱᱠᱟᱱ ᱪᱮᱬᱮ ᱠᱚ ᱢᱮᱱᱟᱜ ᱠᱚᱣᱟ ᱢᱟᱨᱟᱜ ᱢᱮᱱᱟᱜ ᱠᱚᱣᱟ ᱟᱫᱚ ᱤᱧᱫᱚ ᱰᱷᱮᱨ ᱛᱮᱫ ᱫᱚ ᱯᱟᱣᱨᱟ ᱜᱤᱧ ᱠᱩᱥᱤᱭᱟᱠᱚᱣᱟ ᱪᱤᱠᱟᱹᱛᱮ ᱯᱟᱣᱨᱟ ᱯᱟᱣᱨᱟ ᱪᱮᱬᱮ ᱫᱚ ᱚᱲᱟᱜ ᱨᱮᱞᱮ ᱟᱹᱥᱩᱞ ᱟᱠᱟᱫ ᱠᱚᱣᱟ ᱟᱨ ᱦᱚᱲ ᱥᱟᱞᱟᱜ ᱦᱚᱸ ᱢᱮᱞᱟ ᱢᱮᱥᱟ ᱨᱮᱠᱚ ᱛᱟᱦᱮᱱᱟᱠᱚ ᱥᱟᱵ ᱵᱟᱲᱟ ᱫᱚᱦᱚᱣ ᱠᱟᱫ ᱠᱚᱣᱟᱞᱮ ᱟᱹᱥᱩᱞ ᱟᱠᱟᱫ ᱠᱚᱣᱟᱞᱮ ᱚᱱᱟ ᱛᱮᱜᱮ ᱯᱟᱣᱨᱟ ᱪᱮᱬᱮ ᱫᱚ ᱟᱹᱰᱤ ᱡᱳᱨᱤᱧ ᱠᱩᱥᱤᱭᱟᱠᱚᱣᱟ ᱡᱷᱚᱛᱚ ᱪᱮᱬᱮ ᱦᱚᱸ ᱡᱷᱚᱛᱚ ᱪᱮᱬᱮ ᱠᱚ ᱵᱮᱥᱟ ᱠᱤᱱᱛᱩ ᱤᱧ ᱫᱚ ᱯᱟᱣᱨᱟ ᱪᱮᱬᱮ ᱜᱮ ᱟᱰᱤ ᱡᱳᱨᱤᱧ ᱥᱚᱠᱛᱚᱧ ᱠᱩᱥᱤᱭᱟᱠᱚᱣᱟ ᱪᱤᱠᱟᱹᱛᱮ ᱯᱟᱣᱨᱟ ᱜᱮᱞᱮ ᱟᱹᱥᱩᱞ ᱟᱠᱟᱫ ᱠᱚᱣᱟ ᱥᱮᱫᱟᱭ ᱠᱷᱚᱱ ᱟᱞᱮ ᱫᱚ ᱚᱲᱟᱜ ᱨᱮᱫᱚ ᱯᱟᱣᱨᱟ ᱜᱮ ᱢᱮᱱᱟᱜ ᱠᱚᱣᱟ ᱯᱟᱣᱨᱟ ᱜᱮ ᱥᱮᱛᱟᱜ ᱠᱷᱚᱱᱟᱜ ᱵᱮᱨᱮᱫ ᱟᱠᱚ ᱫᱟᱜ ᱠᱚᱞᱮ ᱮᱢᱟ ᱠᱚᱣᱟᱞᱮ ᱦᱮᱸ ᱯᱟᱣᱨᱟ ᱜᱮᱞᱮ ᱠᱩᱥᱤᱭᱟᱠᱚᱣᱟ ᱟᱨ ᱡᱷᱚᱛᱚ ᱦᱚᱲ ᱜᱮᱞᱮ ᱮᱢᱟ ᱠᱚᱣᱟ ᱫᱟᱱᱟ ᱠᱚᱞᱮ ᱮᱢᱟ ᱠᱚᱣᱟᱞᱮ ᱟᱹᱰᱤ ᱪᱮᱦᱨᱟ ᱵᱩᱡᱷᱟᱹᱜᱼᱟ ᱚᱲᱟᱜ ᱨᱮᱦᱚᱸ ᱵᱟᱠᱩᱢ ᱵᱟᱠᱩᱢ ᱠᱚ ᱨᱟᱜᱟᱠᱚ ᱟᱹᱰᱤ ᱪᱮᱦᱨᱟ ᱵᱩᱡᱷᱟᱹᱜᱼᱟ ᱚᱱᱟᱛᱮ ᱯᱟᱣᱨᱟ ᱪᱮᱬᱮᱜᱮ ᱥᱮᱫᱟᱭ ᱠᱷᱚᱱ ᱟᱹᱥᱩᱞᱮᱫ ᱠᱚᱣᱟ ᱚᱱᱟᱛᱮ ᱯᱟᱣᱨᱟ ᱜᱤᱧ ᱠᱩᱥᱤᱭᱟᱠᱚᱣᱟ